ᱦᱮᱞᱳ ᱦᱩᱸ ᱤᱭᱟᱹ ᱟᱹᱞᱤᱧ ᱫᱚ ᱨᱩᱭᱟᱹ ᱤᱡ ᱯᱮᱥᱮᱱᱴ ᱠᱟᱱᱟᱞᱤᱧ ᱟᱵᱤᱱ ᱫᱚ ᱰᱟᱠᱛᱟᱨ ᱵᱟᱵᱩ ᱠᱟᱱᱟ ᱵᱮᱱ ᱛᱚ ᱚᱻ ᱟᱹᱞᱤᱧ ᱞᱤᱧ ᱞᱟᱹᱭ ᱚᱪᱚᱭᱮᱫᱟ ᱢᱟᱱᱮ ᱡᱟᱦᱟᱸ ᱨᱩᱜᱤ ᱠᱚ ᱠᱚ ᱜᱩᱡᱩᱜ ᱠᱟᱱ ᱫᱚ ᱢᱟᱱᱮ ᱩᱱᱠᱩ ᱨᱩᱜᱤ ᱠᱚᱣᱟᱜ ᱢᱟᱱᱮ ᱩᱱᱠᱩ ᱨᱩᱜᱤ ᱠᱚ ᱢᱚᱱᱮ ᱛᱮ ᱪᱮᱫ ᱞᱮᱠᱟ ᱩᱱᱠᱩᱭᱟᱹᱜ ᱵᱮᱵᱚᱥᱛᱟ ᱢᱟᱱᱮ ᱯᱮ ᱦᱟᱛᱟᱣᱟ ᱪᱮᱫ ᱞᱮᱠᱟ ᱩᱱᱠᱩᱣᱟᱜ ᱤᱭᱟᱹ ᱟᱨᱠᱤ ᱚᱻ ᱛᱟᱦᱚᱞᱮ ᱞᱤᱧ ᱞᱟᱹᱭᱮᱫᱼᱟ ᱮᱱᱛᱮ ᱨᱮᱦᱚᱸ ᱰᱟᱠᱛᱟᱨ ᱵᱟᱵᱩ ᱤᱭᱟᱹ ᱢᱟᱱᱮ ᱩᱱᱠᱩ ᱡᱟᱦᱟᱸ ᱯᱮᱥᱮᱱᱴ ᱠᱚ ᱜᱚᱡ ᱟᱠᱟᱱ ᱫᱚ ᱩᱱᱠᱩ ᱯᱮᱥᱮᱱᱴ ᱡᱮᱢᱚᱱ ᱯᱮ ᱞᱟᱹᱭᱮᱫᱟ ᱞᱟᱹᱭᱮᱫᱟ ᱵᱤᱱ ᱱᱚᱣᱟ ᱛᱟᱦᱚᱞᱮ ᱢᱟᱱᱮ ᱢᱟᱱᱮ ᱛᱟᱦᱚᱞᱮ ᱩᱱᱠᱩ ᱯᱮ ᱤᱭᱟᱹ ᱠᱚᱫᱚ ᱚᱱᱮ ᱯᱚᱭᱥᱟ ᱯᱮ ᱦᱟᱛᱟᱣᱟ ᱟᱥᱮ ᱵᱟᱝ ᱚ ᱟᱞᱮ ᱢᱟ ᱛᱟᱦᱚᱞᱮ ᱯᱳᱥᱢᱮᱰᱟᱢ ᱡᱚᱠᱷᱚᱱ ᱯᱳᱥᱢᱮᱰᱟᱢ ᱛᱟᱞᱮ ᱯᱚᱭᱥᱟ ᱠᱚ ᱦᱟᱛᱟᱣ ᱮᱫ ᱛᱟᱞᱮ ᱫᱚ ᱮᱢᱮᱫ ᱫᱚᱞᱮ ᱚ ᱦᱟᱛ ᱠᱷᱚᱨᱪᱟ ᱚᱱᱟ ᱜᱮ ᱵᱟᱰᱟᱭ ᱛᱮᱱᱟᱜ ᱟᱨᱠᱤ ᱠᱤᱨᱤᱧ ᱟᱹᱞᱤᱧ ᱴᱷᱮᱱ ᱞᱤᱧ ᱨᱚᱯᱚᱲ ᱠᱟᱱᱟ ᱴᱷᱤᱠ ᱜᱮᱭᱟ ᱛᱚᱵᱮ ᱛᱟᱦᱚᱞᱮ ᱚᱱᱟ ᱠᱟᱛᱷᱟ ᱜᱮᱞᱤᱧ ᱵᱟᱰᱟᱭ ᱞᱟᱹᱜᱤᱫ ᱛᱮ ᱟᱞᱤᱧ ᱥᱟᱞᱟᱜ ᱞᱤᱧ ᱜᱟᱞ ᱢᱟᱨᱟᱜ ᱠᱟᱱᱟ